ᱦᱮᱸ ᱢᱮᱱᱫᱤᱧ ᱟᱢᱫᱚ ᱱᱚᱰᱮ ᱢᱩᱠᱩᱢᱚᱱᱤᱯᱩᱨ ᱨᱮᱱᱜᱮ ᱦᱚᱲ ᱠᱟᱱᱟᱢ ᱚ ᱟᱪᱪᱷᱟ ᱦᱮᱸ ᱟᱞᱮ ᱫᱟᱬᱟᱱᱞᱮ ᱪᱟᱞᱟᱣ ᱠᱟᱱᱟ ᱛᱚ ᱟᱫᱚ ᱢᱩᱠᱩᱴᱢᱚᱱᱤᱯᱩᱨ ᱨᱮᱭᱟᱜ ᱫᱨᱤᱥᱥᱚᱛᱮᱜ ᱠᱷᱩᱵᱽᱞᱮ ᱠᱩᱥᱤᱭ ᱠᱟᱫᱟ ᱛᱟᱦᱚᱞᱮ ᱚᱱᱰᱮᱱ ᱚᱱᱰᱮᱱᱟᱜ ᱵᱟᱨᱮᱛᱮ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ ᱦᱮᱸ ᱦᱮᱸ ᱱᱚᱜᱼᱚᱭ ᱛᱚ ᱫᱟᱨᱮ ᱠᱚ ᱠᱷᱩᱵᱽ ᱥᱩᱱᱫᱚᱨ ᱵᱮᱱᱟᱣ ᱦᱩᱭ ᱠᱟᱱᱟ ᱛᱚ ᱟᱫᱚ ᱚᱱᱟ ᱡᱟᱭᱜᱟ ᱧᱮᱞ ᱠᱟᱛᱮᱜ ᱟᱹᱰᱤ ᱠᱩᱥᱤ ᱵᱩᱡᱷᱟᱹᱣ ᱠᱟᱱᱟ ᱟᱹᱰᱤ ᱵᱷᱟᱹᱜᱤᱜᱮ ᱚᱱᱟᱛᱮ ᱟᱞᱮᱦᱚᱸ ᱟᱹᱰᱤ ᱜᱟᱛᱮᱠᱚ ᱢᱤᱞᱟᱹᱣ ᱟᱛᱮᱜᱮ ᱤᱱᱠᱟᱹᱞᱮ ᱦᱮᱡ ᱠᱟᱱᱟ ᱧᱮᱞ ᱤᱱᱠᱟᱹᱜᱮ ᱢᱟᱡᱷᱮ ᱢᱚᱫᱽᱫᱷᱮ ᱫᱟᱬᱟᱱᱞᱮ ᱦᱤᱡᱩᱜᱼᱟ ᱱᱚᱜᱼᱚᱭ ᱛᱚ ᱱᱤᱭᱟᱹ ᱫᱩᱨᱜᱟᱹ ᱯᱩᱡᱟᱹ ᱥᱚᱢᱚᱭ ᱨᱮᱜᱮ ᱦᱮᱸ ᱦᱮᱸ ᱧᱮᱞ ᱦᱩᱭᱩᱜ ᱠᱟᱱ ᱜᱮᱭᱟ ᱦᱮᱸ ᱦᱮᱸ ᱱᱚᱰᱮ ᱫᱚ ᱥᱚᱵ ᱥᱚᱢᱚᱭ ᱜᱮᱛᱚ ᱦᱮᱸ ᱦᱮᱸ ᱦᱮᱡ ᱠᱟᱱᱟ ᱠᱚ ᱦᱮᱸ ᱛᱳ ᱚᱱᱟᱜᱮ ᱵᱟᱝ ᱵᱟᱲᱟᱭ ᱦᱩᱭ ᱞᱮᱱᱟ ᱛᱚ ᱟᱫᱚᱧ ᱢᱮᱱᱫᱟ ᱛᱟᱦᱚᱞᱮ ᱠᱟᱹᱴᱤᱡ ᱱᱚᱰᱮ ᱠᱷᱚᱡ ᱠᱷᱚᱵᱚᱨ ᱦᱟᱛᱟᱣ ᱠᱟᱛᱮᱜ ᱵᱟᱲᱟᱭ ᱦᱩᱭᱩᱜᱼᱟ ᱛᱟᱦᱚᱞᱮ ᱞᱟᱹᱭᱟᱜ ᱵᱤᱱᱟᱞᱤᱧ ᱱᱚᱰᱮᱱᱟᱜ ᱱᱟᱜᱟᱢ ᱠᱤᱪᱷᱩ ᱟᱞᱮ ᱦᱚᱞᱮ ᱞᱟᱹᱭ ᱫᱟᱲᱮ ᱟᱠᱚᱣᱟ ᱦᱮᱸ ᱴᱷᱤᱠ ᱜᱮᱭᱟ ᱛᱟᱦᱚᱞᱮ ᱱᱤᱝᱠᱟᱹᱜᱮ ᱢᱟᱡᱷᱮ ᱢᱚᱫᱽᱫᱷᱮ ᱫᱟᱬᱟᱱ ᱦᱤᱡᱩᱜ ᱦᱩᱭᱩᱜᱼᱟ ᱦᱮᱸ ᱦᱮᱸ ᱦᱮᱸ ᱴᱷᱤᱠ ᱜᱮᱭᱟ ᱛᱟᱦᱚᱞᱮ ᱦᱮᱸ